ᱤᱧᱫᱚ ᱪᱮᱬᱮ ᱠᱚᱫᱚ ᱟᱹᱰᱤ ᱟᱸᱴᱤᱧ ᱠᱩᱥᱤᱭᱟᱠᱚᱣᱟ ᱪᱮᱬᱮ ᱠᱚ ᱥᱤᱢ ᱠᱚ ᱩᱱᱠᱩ ᱡᱟᱱᱣᱟᱨ ᱠᱚᱫᱚ ᱟᱹᱰᱩ ᱟᱸᱴᱤᱧ ᱠᱩᱥᱤᱭᱟᱠᱚᱣᱟ ᱚᱱᱟ ᱤᱭᱟᱹᱛᱮ ᱤᱧᱫᱚ ᱟᱹᱰᱤ ᱟᱸᱴᱤᱧ ᱟᱹᱥᱩᱞ ᱠᱚᱣᱟ ᱟᱨ ᱪᱮᱬᱮ ᱠᱚ ᱡᱚᱢ ᱧᱩᱭ ᱞᱟᱹᱜᱤᱫ ᱤᱧᱫᱚ ᱚᱱᱟ ᱫᱟᱜ ᱠᱚᱧ ᱫᱚᱦᱚ ᱠᱟᱜᱼᱟ ᱚᱱᱟ ᱠᱚᱨᱮᱧ ᱮᱨ ᱵᱟᱲᱟ ᱠᱟᱜᱼᱟ ᱫᱟᱠᱟ ᱠᱚ ᱟᱨ ᱚᱲᱟᱜ ᱠᱚᱨᱮ ᱫᱚ ᱟᱨ ᱚᱱᱟᱛᱮ ᱢᱤᱫᱴᱮᱡ ᱵᱟᱜᱟᱱᱤᱧ ᱨᱚᱦᱚᱭ ᱠᱟᱫᱟ ᱵᱮᱱᱟᱣ ᱠᱟᱫᱟ ᱚᱱᱟ ᱵᱟᱜᱟᱱ ᱨᱮ ᱟᱭᱢᱟ ᱨᱚᱠᱚᱢ ᱪᱮᱬᱮ ᱠᱚ ᱦᱤᱡᱩᱜᱚᱜᱼᱟ ᱟᱭᱢᱟ ᱨᱚᱠᱚᱢ ᱪᱮᱬᱮ ᱠᱚ ᱦᱤᱡᱩᱜᱚᱜᱼᱟ ᱟᱨ ᱚᱸᱰᱮ ᱫᱚ ᱟᱭᱢᱟ ᱨᱚᱠᱚᱢ ᱠᱚ ᱨᱟᱜ ᱵᱟᱲᱟᱭᱟ ᱚᱱᱟᱛᱮ ᱥᱚᱢᱚᱭᱨᱤᱧ ᱪᱟᱞᱟᱜᱼᱟ ᱚᱱᱟ ᱵᱟᱜᱟᱱ ᱨᱮ ᱥᱮᱹᱜᱩᱱ ᱵᱟᱜᱟᱱᱤᱧ ᱵᱟᱜᱟᱱ ᱠᱟᱫᱟ ᱟᱨ ᱩᱱᱠᱩ ᱪᱮᱬᱮ ᱠᱚ ᱥᱚᱝᱜᱮ ᱛᱟᱦᱮᱱ ᱫᱚ ᱤᱧᱫᱚ ᱟᱹᱰᱤ ᱢᱚᱡᱽ ᱤᱧ ᱟᱹᱭᱠᱟᱹᱣᱟ ᱚᱱᱠᱟ ᱵᱟᱜᱟᱱ ᱠᱚᱨᱮᱜ ᱛᱟᱦᱮᱱ ᱫᱚ ᱟᱹᱰᱤ ᱢᱚᱡᱽ ᱤᱧ ᱟᱹᱭᱠᱟᱹᱣᱟ ᱟᱨ ᱱᱩᱠᱩ ᱡᱟᱱᱣᱟᱨ ᱠᱚ ᱥᱤᱢ ᱠᱚ ᱢᱮᱨᱚᱢ ᱠᱚ ᱜᱟᱹᱭ ᱰᱟᱝᱨᱟ ᱠᱚ ᱱᱩᱠᱩ ᱠᱚ ᱛᱟᱞᱟᱨᱮ ᱛᱟᱦᱮᱱ ᱫᱚ ᱤᱧᱫᱚ ᱟᱹᱰᱤ ᱢᱚᱡᱽ ᱤᱧ ᱟᱹᱭᱠᱟᱹᱣᱟ ᱟᱨ ᱚᱱᱟᱛᱮ ᱤᱧᱫᱚ ᱟᱹᱰᱤ ᱟᱸᱴ ᱤᱧ ᱡᱚᱛᱱᱚ ᱠᱚᱣᱟ ᱦᱚᱲ ᱠᱷᱚᱡ ᱦᱚᱸ ᱤᱧᱫᱚ ᱩᱱᱠᱩ ᱡᱟᱱᱣᱟᱨ ᱫᱚ ᱟᱹᱰᱤ ᱟᱸᱴᱤᱧ ᱫᱟᱭᱟ ᱟᱠᱚᱣᱟ ᱟᱨ ᱟᱹᱰᱤ ᱟᱸᱴᱤᱧ ᱫᱩᱞᱟᱹᱲ ᱠᱚᱣᱟ ᱤᱧᱫᱚ ᱚᱱᱟ ᱤᱭᱟᱹᱛᱮ ᱩᱱᱠᱩ ᱠᱚ ᱠᱚᱥᱴᱚ ᱞᱮᱱᱠᱷᱟᱡ ᱤᱧᱫᱚ ᱤᱧᱜᱮ ᱠᱚᱥᱴᱚᱧ ᱟᱹᱭᱠᱟᱹᱣᱟ ᱦᱚᱲ ᱛᱤᱱᱟᱹᱜ ᱠᱚ ᱠᱚᱥᱴᱚᱜᱼᱟ ᱦᱚᱲ ᱠᱚ ᱠᱚᱥᱴᱚ ᱞᱮᱱᱠᱷᱟᱡ ᱩᱱᱟᱹᱜ ᱠᱚᱥᱴᱚ ᱵᱚᱨᱚᱝ ᱵᱟᱹᱧ ᱟᱹᱭᱠᱟᱹᱣᱟ ᱡᱟᱱᱣᱟᱨ ᱠᱚ ᱠᱚᱥᱴᱚ ᱞᱮᱱᱠᱷᱟᱡ ᱟᱹᱰᱤ ᱠᱚᱥᱴᱚᱧ ᱟᱹᱭᱠᱟᱹᱣᱟ ᱱᱚᱝᱠᱟ ᱪᱮᱬᱮ ᱠᱚ ᱡᱟᱦᱟᱸ ᱠᱚᱨᱮ ᱠᱚ ᱞᱮᱰᱷᱟ ᱠᱚᱜ ᱠᱷᱟᱡ ᱵᱟᱠᱚ ᱛᱟᱲᱟᱢ ᱫᱟᱲᱮᱜ ᱠᱷᱟᱡ ᱟᱹᱰᱤ ᱠᱚᱥᱴᱚᱧ ᱟᱹᱭᱠᱟᱹᱣᱟ ᱩᱱᱠᱩ ᱥᱟᱦᱟᱡᱽ ᱡᱚ ᱠᱚ ᱞᱟᱹᱜᱤᱫ ᱤᱧ ᱪᱮᱥᱴᱟᱭᱟ ᱱᱩᱠᱩ ᱡᱟᱱᱣᱟᱨ ᱠᱚ ᱚᱠᱚᱭ ᱫᱚ ᱵᱟᱠᱚ ᱡᱚᱢ ᱫᱟᱲᱮᱭᱟᱜᱼᱟ ᱞᱮᱰᱷᱟ ᱠᱚᱜᱼᱟ ᱠᱚ ᱟᱹᱰᱤ ᱟᱸᱴᱤᱧ ᱫᱟᱭᱟ ᱟᱠᱚᱣᱟ ᱚᱱᱟ ᱞᱮᱠᱟᱛᱮ ᱤᱧᱫᱚ ᱢᱤᱫᱴᱮᱡ ᱵᱟᱜᱟᱱᱤᱧ ᱵᱮᱱᱟᱣ ᱠᱟᱫᱟ ᱚᱸᱰᱮ ᱡᱮᱱᱚ ᱩᱱᱠᱩ ᱪᱮᱬᱮ ᱪᱤᱯᱨᱩᱫ ᱠᱚ ᱚᱸᱰᱮ ᱦᱮᱡ ᱠᱟᱛᱮᱫ ᱠᱚ ᱵᱟᱥᱟᱜ ᱟᱨ ᱠᱚ ᱛᱟᱦᱮᱱ